ᱦᱚᱲᱟᱜ ᱥᱤᱨᱤᱧ ᱟᱸᱡᱚᱢ ᱛᱮᱢᱟ ᱨᱟᱹᱥᱠᱟᱹ ᱜᱮᱧ ᱟᱹᱭᱠᱟᱹᱣ ᱛᱩᱢᱫᱟᱜ ᱦᱚᱸ ᱨᱩ ᱥᱟᱱᱟᱭᱤᱧ ᱟᱨ ᱡᱚᱠᱷᱚᱱ ᱟᱠᱷᱲᱟ ᱨᱮᱧ ᱪᱟᱞᱟᱜ ᱦᱚᱲ ᱧᱮᱞ ᱛᱮ ᱵᱚᱛᱚᱨ ᱞᱟᱡᱟᱣ ᱜᱮᱧ ᱟᱹᱭᱠᱟᱹᱣ ᱮᱱ ᱛᱮᱦᱚᱸ ᱠᱚᱲᱟ ᱠᱚᱴᱷᱮᱡ ᱢᱟᱧ ᱞᱟᱹᱭ ᱵᱟᱲᱟᱭ ᱥᱮᱨᱮᱧ ᱜᱤᱭᱟᱹᱧ ᱟᱠᱷᱲᱟ ᱨᱮ ᱟᱫᱚ ᱢᱤᱫ ᱫᱟᱱ ᱵᱟᱯᱞᱟᱨᱮ ᱫᱚᱝ ᱥᱚᱜᱚᱭ ᱤᱧ ᱪᱟᱞᱟᱣᱟᱠᱟᱱ ᱠᱚᱲᱟ ᱠᱚᱲᱟ ᱚᱸᱰᱮ ᱢᱚᱱᱮ ᱛᱮᱢᱟᱧ ᱢᱚᱱᱮ ᱤᱫᱤ ᱠᱮᱫ ᱚᱸᱰᱮ ᱥᱮᱱ ᱛᱮᱜᱮ ᱢᱟ ᱟᱵᱟᱨ ᱵᱚᱛᱚᱨ ᱞᱟᱡᱟᱣ ᱤᱧ ᱟᱹᱭᱠᱟᱹᱣᱮᱫ ᱠᱟᱱ ᱮᱱ ᱨᱮᱦᱚᱸ ᱢᱚᱱ ᱨᱮᱧ ᱜᱚᱴᱟ ᱠᱮᱫᱟ ᱥᱮᱨᱮᱧ ᱞᱟᱜᱟᱭ ᱜᱮᱭᱟ ᱟᱫᱚ ᱥᱤᱨᱤᱧ ᱠᱮᱫᱟᱧ ᱢᱤᱫ ᱜᱷᱟᱲᱤᱡ ᱟᱰᱤ ᱨᱟᱹᱥᱠᱟᱹ ᱥᱟᱞᱟᱜ ᱤᱧ ᱥᱮᱨᱮᱧ ᱠᱮᱫᱟ ᱠᱩᱲᱤ ᱠᱚ ᱠᱚᱲᱚ ᱠᱚ ᱡᱟᱦᱟᱸᱭ ᱠᱚ ᱛᱟᱦᱮᱸᱠᱟᱱᱟ ᱢᱚᱱ ᱫᱤᱭᱮ ᱢᱤᱜ ᱜᱷᱟᱲᱤᱜ ᱠᱚ ᱟᱸᱡᱚᱢ ᱠᱮᱫᱟ ᱢᱩᱪᱟᱹᱫ ᱨᱮᱠᱚ ᱛᱷᱟᱭᱚ ᱠᱮᱫᱟ ᱱᱤᱭᱟᱹᱜᱮ ᱫᱤᱥᱟᱹᱭᱫᱟ ᱟᱰᱤ ᱢᱚᱸᱡᱽ ᱤᱧ ᱥᱮᱨᱴᱮᱧ ᱞᱮᱫᱟ ᱨᱟᱹᱥᱠᱟᱹ ᱥᱮᱞᱮᱜ